ᱤᱧ ᱱᱚᱝᱠᱟᱱ ᱢᱚᱬᱮ ᱜᱚᱴᱟᱝ ᱢᱟᱹᱦᱤᱛ ᱵᱟᱵᱚᱛᱤᱧ ᱵᱟᱲᱟᱭᱟ ᱚᱱᱟ ᱠᱚᱫᱚ ᱢᱚᱬᱮ ᱵᱟᱹᱭᱥᱟᱹᱠᱷ ᱵᱟᱨ ᱜᱮᱞ ᱛᱩᱨᱩᱭ ᱢᱟᱜᱷ ᱢᱤᱫ ᱡᱷᱮᱸᱴ ᱵᱟᱜᱮ ᱵᱟᱨ ᱯᱩᱥ ᱯᱮᱜᱮᱞ ᱟᱥᱟᱲ